ᱤᱧᱨᱮᱱ ᱫᱚ ᱵᱚᱭᱦᱟ ᱠᱚ ᱢᱮᱱᱟᱜ ᱠᱟᱜ ᱠᱚᱜᱮᱭᱟ ᱱᱚᱜᱚᱭ ᱫᱟᱫᱟ ᱠᱚ ᱵᱷᱟᱭ ᱠᱚ ᱥᱮ ᱵᱩᱱ ᱦᱚᱸ ᱢᱮᱱᱟᱭ ᱛᱤᱧ ᱜᱮᱭᱟ ᱟᱫᱚ ᱩᱱᱠᱩᱫᱚ ᱡᱚᱢᱼᱧᱩᱭᱟᱞᱮ ᱢᱤᱫ ᱥᱚᱸᱜᱮ ᱛᱮᱜᱮ ᱛᱟᱨᱯᱚᱨ ᱱᱚᱜᱚᱭ ᱡᱟᱦᱟᱸ ᱠᱚᱛᱮ ᱦᱚᱞᱮ ᱪᱟᱞᱟᱜᱼᱟ ᱵᱟᱡᱟᱨ ᱦᱟᱴ ᱠᱚ ᱢᱤᱫ ᱥᱚᱸᱜᱮᱛᱮ ᱥᱮ ᱱᱚᱜᱚᱭ ᱴᱩᱠᱤᱴᱟᱠᱤ ᱡᱚᱢ ᱡᱟᱦᱟᱸᱠᱚ ᱯᱷᱩᱪᱠᱟ ᱠᱚ ᱡᱚᱢ ᱥᱮ ᱡᱟᱦᱟᱱ ᱠᱤᱪᱷᱩ ᱡᱚᱢ ᱡᱚᱠᱷᱚᱱ ᱦᱚᱞᱮ ᱪᱟᱞᱟᱜᱼᱟ ᱢᱤᱫᱜᱷᱟᱹᱲᱤᱡ ᱛᱮᱞᱮ ᱪᱟᱞᱟᱣ ᱜᱚᱫ ᱮᱱᱜᱮ ᱟᱨ ᱞᱮ ᱡᱚᱢ ᱟᱹᱜᱩ ᱠᱮᱫ ᱜᱮ ᱱᱚᱜᱚᱭ ᱡᱮ ᱟᱞᱮ ᱫᱚ ᱟᱹᱰᱤ ᱡᱳᱨ ᱢᱤᱞ ᱜᱮ ᱢᱮᱱᱟᱜ ᱠᱟᱫ ᱞᱮᱭᱟ